ᱱᱚᱣᱟ ᱠᱚ ᱢᱩᱫᱽ ᱨᱮ ᱤᱧᱫᱚ ᱯᱮᱨᱮᱡ ᱵᱩᱨᱩ ᱟᱨ ᱜᱟᱡᱟᱲ ᱵᱤᱨᱼᱵᱩᱨᱩ ᱪᱟᱸᱫᱳ ᱦᱟᱹᱥᱩᱨ ᱠᱚ ᱡᱚᱛᱚᱜᱤᱧ ᱠᱩᱥᱤᱭᱟᱜᱼᱟ ᱮᱱᱠᱷᱟᱱ ᱱᱚᱣᱟ ᱫᱚ ᱡᱚᱛᱚ ᱠᱷᱚᱱ ᱵᱮᱥ ᱫᱚ ᱵᱤᱨᱼᱵᱩᱨᱩᱧ ᱠᱩᱥᱤᱭᱟᱜᱼᱟ ᱨᱟᱛᱟᱝ ᱵᱩᱨᱩ ᱡᱟᱦᱟᱸ ᱵᱤᱨ ᱨᱮ ᱢᱮᱱᱟᱜᱼᱟ ᱵᱤᱨ ᱨᱮ ᱫᱟᱬᱟᱱ ᱫᱟᱬᱟᱱ ᱥᱟᱶᱛᱮ ᱚᱱᱟᱨᱮ ᱟᱹᱰᱤ ᱨᱚᱠᱚᱢ ᱟᱭᱢᱟ ᱟᱭᱢᱟ ᱞᱮᱠᱟᱱᱟᱜ ᱫᱟᱨᱮ ᱠᱚ ᱯᱷᱚᱞ ᱯᱟᱠᱚᱲ ᱪᱮᱬᱮ ᱪᱤᱯᱨᱩᱫ ᱨᱟᱜ ᱠᱚ ᱟᱸᱡᱚᱢᱚᱜᱼᱟ ᱚᱱᱟ ᱥᱟᱶᱛᱮ ᱟᱹᱰᱤ ᱨᱚᱠᱚᱢ ᱵᱤᱨ ᱡᱟᱱᱣᱟᱨ ᱠᱚ ᱧᱮᱞᱡᱚᱝ ᱥᱟᱰᱮᱭᱟ ᱟᱨ ᱢᱤᱫᱴᱟᱝ ᱚᱸᱰᱮ ᱪᱟᱞᱟᱣ ᱞᱮᱱᱠᱷᱟᱱ ᱢᱤᱫᱴᱟᱱ ᱡᱟᱦᱟᱸ ᱥᱟᱱᱛᱤ ᱧᱟᱢᱚᱜᱼᱟ ᱡᱟᱦᱟᱸ ᱟᱹᱛᱩ ᱫᱤᱥᱚᱢ ᱥᱮ ᱟᱹᱛᱩ ᱫᱤᱥᱚᱢ ᱫᱚ ᱵᱟᱝ ᱥᱚᱦᱚᱨ ᱵᱟᱡᱟᱨ ᱨᱮ ᱚᱱᱟ ᱡᱤᱱᱤᱥ ᱵᱟᱭ ᱧᱟᱢᱚᱜᱼᱟ ᱟᱹᱛᱩ ᱵᱷᱤᱲ ᱛᱟᱞᱟᱨᱮ ᱚᱸᱰᱮ ᱢᱤᱫᱴᱟᱱ ᱪᱟᱞᱟᱣ ᱞᱮᱱᱠᱷᱟᱱ ᱯᱩᱱᱤᱭᱟᱹ ᱵᱤᱨ ᱨᱮᱢ ᱪᱟᱞᱟᱜᱼᱟ ᱢᱤᱫᱴᱟᱱ ᱤᱭᱟᱹᱨᱮ ᱫᱩᱲᱩᱵ ᱞᱮᱱᱠᱷᱟᱱ ᱩᱭᱦᱟᱹᱨ ᱢᱤᱫᱴᱟᱝ ᱫᱩᱲᱩᱵ ᱠᱟᱛᱮᱫ ᱢᱤᱫᱴᱟᱝ ᱩᱭᱦᱟᱹᱨ ᱦᱤᱡᱩᱜᱼᱟ ᱠᱤ ᱱᱚᱣᱟ ᱱᱤᱛ ᱫᱷᱟᱹᱵᱤᱡ ᱱᱤᱡᱮᱨᱟᱜ ᱡᱤᱭᱚᱱ ᱨᱮ ᱡᱟᱦᱟᱸ ᱠᱷᱟᱸᱰᱟᱜ ᱠᱟᱱᱟ ᱵᱩᱜᱤ ᱵᱟᱹᱲᱤᱡ ᱩᱭᱦᱟᱹᱨ ᱦᱤᱡᱩᱜᱼᱟ ᱫᱚ ᱪᱤᱠᱟᱹᱛᱮ ᱵᱩᱜᱤᱭᱟᱜ ᱫᱚ ᱪᱤᱠᱟᱹᱛᱮ ᱵᱟᱹᱲᱤᱡ ᱮᱱᱟ ᱚᱱᱟ ᱡᱟᱦᱟᱸ ᱵᱟᱪᱷᱟᱣ ᱨᱮᱱᱟᱜ ᱢᱤᱫᱴᱟᱝ ᱩᱭᱦᱟᱹᱨ ᱧᱟᱢᱚᱜᱼᱟ ᱡᱟᱦᱟᱸ ᱠᱤ ᱚᱱᱟ ᱢᱤᱫᱴᱟᱱ ᱚᱲᱟᱜ ᱨᱮᱥᱮ ᱥᱚᱝᱥᱟᱨᱤᱠ ᱡᱤᱣᱤᱨᱮ ᱚᱱᱟ ᱡᱤᱱᱤᱥ ᱩᱭᱦᱟᱹᱨ ᱨᱮᱫᱚ ᱦᱤᱡᱩᱜ ᱜᱮᱭᱟ ᱢᱮᱱᱠᱷᱟᱱ ᱩᱱᱟᱹᱜ ᱥᱟᱹᱱᱛᱤ ᱵᱟᱭ ᱦᱤᱡᱩᱜᱼᱟ ᱡᱟᱦᱟᱸ ᱚᱸᱰᱮ ᱥᱟᱱᱛᱤ ᱛᱟᱦᱮᱱᱟ